ᱪᱮᱬᱮ ᱪᱤᱯᱨᱩᱫ ᱠᱚ ᱞᱟᱹᱜᱤᱫ ᱫᱚ ᱢᱤᱫᱴᱮᱱ ᱜᱚᱵᱮᱥᱚᱱᱟ ᱥᱮ ᱢᱤᱫᱴᱮᱱ ᱠᱳᱨᱥ ᱠᱚᱨᱟᱣ ᱦᱩᱭᱩᱜᱼᱟ ᱠᱳᱨᱥ ᱠᱚᱢᱯᱤᱞᱤᱴ ᱞᱮᱠᱷᱟᱱ ᱜᱮ ᱪᱮᱬᱮ ᱠᱚᱣᱟᱜ ᱧᱩᱛᱩᱢ ᱥᱮ ᱩᱱᱠᱩᱣᱟᱜ ᱪᱮᱫ ᱠᱚ ᱧᱩᱭᱟ ᱪᱮᱫ ᱠᱚ ᱡᱚᱢᱟᱜᱼᱟ ᱪᱮᱫ ᱞᱮᱠᱟ ᱠᱚ ᱛᱟᱦᱮᱱᱟ ᱪᱮᱫ ᱞᱮᱠᱟ ᱛᱮᱠᱚ ᱩᱱᱠᱩ ᱜᱚᱴᱷᱚᱱ ᱚᱠᱟ ᱫᱟᱨᱮ ᱨᱮᱠᱚ ᱛᱟᱦᱮᱱᱟ ᱚᱠᱟ ᱥᱚᱢᱚᱭ ᱠᱚ ᱧᱮᱞᱚᱜᱼᱟ ᱚᱠᱟ ᱥᱚᱢᱚᱭ ᱠᱚ ᱟ ᱚᱠᱟ ᱞᱮᱠᱟᱱᱟᱜ ᱠᱚ ᱡᱚᱢ ᱧᱩᱭᱟ ᱚᱱᱟ ᱠᱚ ᱞᱟᱹᱜᱤᱫ ᱛᱮ ᱢᱤᱫᱴᱮᱱ ᱜᱚᱵᱮᱥᱚᱱᱟ ᱠᱳᱨᱥ ᱠᱚᱢᱯᱞᱤᱴ ᱦᱩᱭᱩᱜᱼᱟ ᱥᱮ ᱯᱟᱲᱦᱟᱣ ᱦᱩᱭᱩᱜᱼᱟ ᱚᱱᱠᱟᱱ ᱵᱳᱭ ᱵᱳᱭ ᱯᱟᱲᱦᱟᱣ ᱠᱟᱛᱮᱫ ᱜᱮ ᱥᱮ ᱠᱳᱨᱥ ᱠᱚᱢᱯᱤᱞᱤᱴ ᱠᱟᱛᱮᱫ ᱜᱮ ᱩᱱᱠᱩᱣᱟᱜ ᱟᱪᱟᱨ ᱟᱪᱚᱨᱚᱱ ᱩᱱᱠᱩᱣᱟᱜ ᱢᱩᱴᱷᱟᱹᱱ ᱥᱮ ᱧᱩᱛᱩᱢ ᱪᱮᱫ ᱞᱮᱠᱟᱱ ᱛᱟᱠᱚᱣᱟ ᱪᱮᱫ ᱠᱚ ᱧᱩᱭᱟ ᱪᱮᱫ ᱠᱚ ᱡᱚᱢᱟ ᱛᱚᱵᱮ ᱟᱱᱮ ᱜᱮ ᱩᱱᱠᱩᱣᱟᱜ ᱵᱟᱰᱟᱭᱚᱜᱼᱟ ᱡᱮ ᱟᱢ ᱠᱚ ᱱᱩᱠᱩᱣᱟᱜ ᱪᱮᱬᱮ ᱡᱟᱦᱟᱸᱭ ᱠᱟᱹᱴᱤᱡ ᱪᱮᱬᱮᱭᱟᱜ ᱥᱮ ᱞᱟᱹᱴᱩ ᱪᱮᱬᱮᱭᱟᱜ ᱱᱩᱭ ᱜᱚᱴᱚᱱ ᱟᱱ ᱱᱚᱝᱠᱟᱱ ᱪᱩᱲᱩ ᱪᱮᱬᱮᱭᱟᱜ ᱧᱩᱛᱩᱢ ᱪᱮᱫ ᱠᱟᱱ ᱛᱟᱠᱚᱣᱟ ᱱᱚᱝᱠᱟᱱ ᱪᱮᱬᱮᱭᱟᱜ ᱧᱩᱛᱩᱢ ᱪᱮᱫ ᱠᱟᱱ ᱛᱟᱠᱚᱣᱟ ᱛᱚ ᱦᱚᱭᱛᱳ ᱠᱤᱪᱷᱩ ᱠᱤᱪᱷᱩ ᱞᱟᱹᱭ ᱞᱟᱹᱭ ᱛᱮᱵᱚᱱ ᱥᱮ ᱠᱤᱪᱷᱩ ᱯᱟᱲᱦᱟᱣ ᱛᱮᱵᱚᱱ ᱵᱚᱱ ᱵᱟᱲᱟᱭ ᱛᱟᱠᱚᱣᱟ ᱥᱮᱵᱚᱱ ᱩᱯᱨᱩᱢ ᱠᱟᱜ ᱠᱚᱣᱟ ᱵᱤᱥᱮᱥ ᱠᱟᱭᱛᱮ ᱵᱟᱹᱲᱛᱤ ᱠᱟᱭ ᱛᱮᱜᱮ ᱵᱟᱵᱚᱱ ᱵᱟᱰᱟᱭ ᱛᱟᱠᱚᱣᱟ ᱥᱮ ᱵᱟᱵᱚᱱ ᱩᱯᱨᱩᱢ ᱠᱟᱜ ᱠᱚᱣᱟ ᱩᱯᱨᱩᱢ ᱠᱚ ᱞᱟᱹᱜᱤᱫ ᱜᱮ ᱢᱤᱫᱴᱮᱱ ᱵᱳᱭ ᱯᱟᱲᱦᱟᱭᱟ ᱦᱩᱭᱩᱜᱼᱟ ᱵᱳᱭ ᱯᱟᱲᱦᱟᱣ ᱠᱟᱛᱮᱫ ᱞᱟᱹᱴᱩᱼᱞᱟᱹᱴᱩ ᱵᱟᱜᱟᱱ ᱥᱮ ᱵᱤᱨ ᱨᱮ ᱥᱮᱱ ᱠᱟᱛᱮᱫ ᱩᱱᱠᱩᱠᱚ ᱧᱮᱞ ᱠᱚ ᱦᱩᱭᱩᱜᱼᱟ ᱩᱱᱠᱩᱣᱟᱜ ᱨᱤᱥᱟᱨᱪ ᱛᱟᱠᱚ ᱦᱩᱭᱩᱜᱼᱟ ᱩᱱᱠᱩᱣᱟᱜ ᱪᱮᱫ ᱞᱮᱠᱟᱱ ᱠᱚ ᱛᱟᱦᱮᱱᱟ ᱪᱮᱫ ᱠᱟᱱ ᱛᱟᱠᱚ ᱧᱩᱛᱩᱢ ᱩᱱᱠᱩ ᱵᱟᱰᱟᱭ ᱞᱟᱹᱜᱤᱫ ᱥᱮ ᱩᱱᱠᱩ ᱴᱷᱮᱱ ᱧᱩᱛᱩᱢ ᱪᱮᱫ ᱞᱟᱹᱜᱤᱫ ᱫᱚ ᱵᱤᱥᱮᱥ ᱠᱚᱨᱮ ᱵᱳᱭ ᱯᱟᱲᱦᱟᱜ ᱦᱩᱭᱩᱜᱼᱟ ᱟᱨ ᱜᱚᱵᱮᱥᱚᱱᱟ ᱠᱚᱛᱮᱫ ᱵᱩᱡᱷᱟᱹᱣ ᱠᱚ ᱦᱩᱭᱩᱜᱼᱟ ᱛᱚᱵᱮ ᱜᱮᱢ ᱵᱩᱡᱷᱟᱹᱣᱮᱭᱟ ᱩᱱᱤ ᱫᱚ ᱚᱠᱚᱭᱴᱟᱝ ᱪᱮᱬᱮᱭ ᱨᱟᱜ ᱫᱟ ᱪᱮᱫ ᱞᱮᱠᱟ ᱥᱮ ᱱᱩᱭᱟᱜ ᱟᱣᱟᱡᱽ ᱫᱚ ᱚᱠᱚᱭ ᱴᱟᱝ ᱪᱮᱬᱮᱣᱟᱜ ᱟᱣᱟᱡᱽ ᱠᱟᱱᱟ